ᱯᱳᱭᱞᱳ ᱫᱩᱧ ᱞᱟᱹᱭ ᱮᱫᱟ ᱯᱩᱨᱩᱞᱤᱭᱟᱹ ᱦᱚᱱᱚᱛ ᱨᱮᱱᱟᱜ ᱟᱹᱛᱩ ᱫᱤᱥᱚᱢ ᱨᱮᱱᱟᱜ ᱠᱟᱛᱷᱟ ᱯᱨᱚᱛᱷᱚᱢ ᱨᱮᱫᱩᱧ ᱞᱟᱹᱭᱟ ᱟᱹᱛᱩ ᱚᱲᱟᱜ ᱨᱮᱭᱟᱜ ᱠᱟᱛᱷᱟ ᱡᱮᱢᱚᱱ ᱟᱞᱮᱭᱟᱜ ᱟᱹᱛᱩ ᱵᱟᱱᱟᱨ ᱯᱟᱥᱴᱟ ᱜᱮ ᱚᱲᱟᱜ ᱛᱟᱞᱟ ᱛᱟᱞᱟ ᱨᱮᱯᱮ ᱛᱟᱞᱟ ᱨᱮ ᱠᱩᱞᱦᱤ ᱟᱨ ᱦᱤᱡᱩᱜ ᱥᱮᱱᱚᱜ ᱨᱮ ᱧᱮᱞᱚᱜᱼᱟ ᱟᱹᱰᱤ ᱱᱟᱯᱟᱭ ᱛᱚᱵᱮ ᱢᱮᱱᱠᱷᱟᱱ ᱚᱲᱟᱜ ᱨᱮᱱᱟᱜ ᱠᱟᱴᱷᱟᱢᱳ ᱨᱮᱱᱟᱜ ᱢᱤᱫᱼᱵᱟᱨ ᱠᱟᱛᱷᱟᱧ ᱞᱟᱹᱭᱮᱫ ᱛᱟᱵᱚᱱᱟ ᱥᱮᱫᱟᱭ ᱫᱚ ᱚᱲᱟᱜ ᱫᱚ ᱛᱟᱦᱮᱸᱠᱟᱱᱟ ᱤᱧᱟᱹᱜ ᱚᱲᱟᱜ ᱨᱮᱱᱟᱜ ᱜᱮᱥᱮ ᱟᱞᱮᱭᱟᱜ ᱚᱲᱟᱜ ᱨᱮᱱᱟᱜ ᱜᱮ ᱜᱚᱲᱚᱢ ᱵᱟᱵᱟᱭ ᱵᱮᱱᱟᱣ ᱦᱚᱴᱚ ᱞᱮᱫᱟ ᱠᱷᱩᱱᱴᱤ ᱵᱤᱫ ᱠᱟᱛᱮ ᱠᱚ ᱚᱲᱟᱜ ᱞᱮᱫᱟ ᱥᱚᱨ ᱫᱚᱞ ᱠᱚ ᱞᱟᱜᱟᱣ ᱞᱮᱫᱟ ᱪᱷᱩᱴᱤ ᱠᱟᱛᱮ ᱠᱷᱩᱱᱴᱤ ᱚᱱᱟ ᱪᱮᱛᱟᱱ ᱨᱮ ᱚᱱᱟ ᱠᱚᱲᱤ ᱞᱮᱠᱟ ᱠᱚ ᱞᱟᱜᱟᱣ ᱠᱮᱫᱟ ᱛᱟᱯᱚᱨᱮ ᱦᱟᱥᱟ ᱛᱮᱠᱚ ᱠᱟᱸᱛ ᱨᱟᱠᱟᱵ ᱠᱟᱫᱟ ᱱᱚᱜᱼᱚᱭ ᱱᱚᱝᱠᱟ ᱵᱷᱟᱵᱛᱮ ᱥᱮᱫᱟᱭ ᱫᱚᱠᱚ ᱚᱲᱟᱜ ᱮᱫ ᱛᱟᱦᱮᱸᱠᱟᱱᱟ ᱢᱮᱱᱠᱷᱟᱱ ᱚᱱᱟ ᱚᱲᱟᱜ ᱡᱚᱠᱷᱚᱱ ᱟᱞᱮ ᱞᱮ ᱨᱟᱹᱯᱩᱫ ᱠᱮᱫᱟ ᱢᱮᱱᱫᱟᱞᱮ ᱮᱭ ᱫᱚᱢᱮ ᱢᱚᱴᱟ ᱢᱚᱴᱟ ᱠᱷᱩᱱᱴᱤ ᱧᱟᱢᱚᱜ ᱠᱟᱱᱟ ᱱᱚᱜᱼᱚᱭ ᱱᱚᱝᱠᱟ ᱥᱮᱫᱟᱭ ᱦᱚᱲ ᱫᱚᱠᱚ ᱚᱲᱟᱜ ᱞᱮᱫ ᱛᱟᱵᱚᱱᱟ ᱟᱨ ᱵᱩᱥᱩᱵ ᱛᱮᱠᱚ ᱫᱟᱵ ᱞᱮᱫᱟ ᱥᱤᱸᱫᱷᱩᱣᱟᱹᱨᱤ ᱵᱟᱛᱟ ᱥᱟᱨ ᱥᱟᱨ ᱢᱤᱫ ᱢᱩᱴᱷᱟᱹ ᱠᱟᱛᱮ ᱠᱚ ᱛᱚᱞᱟᱠᱟᱫᱟ ᱚᱱᱟ ᱪᱚᱴ ᱨᱮᱠᱚ ᱪᱷᱟᱴᱟᱬᱟᱠᱟᱫᱟ ᱪᱷᱟᱴᱟᱬ ᱠᱟᱛᱮ ᱠᱚ ᱫᱟᱵ ᱠᱟᱫᱟ ᱟᱨ ᱮᱛᱚ ᱥᱩᱱᱫᱚᱨ ᱠᱚ ᱫᱟᱵ ᱟᱠᱟᱫᱟ ᱢᱮᱱᱠᱷᱟᱱ ᱟᱹᱰᱤ ᱡᱩᱛ ᱧᱮᱞᱚᱜ ᱠᱟᱱᱟ ᱚᱱᱟ ᱚᱲᱟᱜ ᱵᱩᱥᱩᱵ ᱚᱲᱟᱜ ᱢᱮᱱᱠᱷᱟᱱ ᱛᱤᱦᱤᱧ ᱜᱟᱯᱟ ᱫᱚ ᱟᱥᱛᱮ ᱟᱥᱛᱮ ᱠᱟᱹᱢᱤᱭᱟᱹ ᱠᱚᱦᱚᱸ ᱠᱚ ᱵᱟᱠᱚ ᱠᱟᱹᱢᱤ ᱫᱟᱲᱮᱭᱟᱜ ᱠᱟᱱᱟ ᱚᱱᱠᱟ ᱠᱟᱹᱢᱤ ᱵᱟᱠᱚ ᱪᱮᱫ ᱮᱫ ᱠᱟᱱᱟ ᱱᱮᱛᱟᱨ ᱫᱚ ᱠᱤᱪᱷᱩ ᱯᱚᱨᱤᱵᱚᱨᱛᱚᱱᱚᱜ ᱠᱟᱱᱟ ᱚᱲᱟᱜ ᱫᱩᱣᱟᱹᱨ ᱠᱚᱦᱚᱸ ᱦᱟᱥᱟ ᱚᱲᱟᱜ ᱵᱟᱫ ᱠᱟᱛᱮ ᱠᱮᱣ ᱠᱚᱫᱚ ᱡᱟᱦᱟᱸᱞᱮᱠᱟ ᱜᱮ ᱟᱱᱴᱟ ᱠᱩᱲᱟᱹ ᱠᱟᱛᱮ ᱠᱚ ᱵᱮᱱᱟᱣ ᱮᱫᱟ ᱴᱟᱹᱞᱤ ᱴᱟᱹᱞᱤ ᱛᱟᱦᱮᱸᱠᱟᱱᱟ ᱴᱟᱹᱞᱤ ᱠᱷᱚᱱ ᱱᱮᱛᱟᱨ ᱫᱚ ᱟᱫᱚ ᱠᱚ ᱮᱰᱵᱷᱮᱥᱴᱟᱨ ᱥᱮ ᱴᱤᱱ ᱴᱩᱠᱼᱴᱟᱠ ᱠᱚ ᱵᱮᱱᱟᱣ ᱮᱫᱟ ᱠᱤᱪᱷᱩ ᱡᱩᱜᱽ ᱯᱚᱨᱤᱵᱚᱨᱛᱚᱱᱚᱜ ᱠᱟᱱᱛᱮ ᱚᱱᱟ ᱠᱚᱦᱚᱸ ᱠᱚ ᱠᱤᱪᱷᱩ ᱠᱤᱪᱷᱩ ᱠᱟᱹᱢᱤ ᱠᱟᱹᱥᱱᱤ ᱠᱟᱛᱮ ᱠᱚ ᱵᱮᱱᱟᱣ ᱮᱫᱟ ᱢᱮᱱᱠᱷᱟᱱ ᱱᱤᱛᱳᱜ ᱫᱚ ᱵᱟᱡᱟᱨ ᱥᱚᱦᱚᱨ ᱨᱮᱫᱚ ᱟᱞᱟᱫᱟ ᱧᱮᱞᱼᱧᱟᱢᱚᱜ ᱠᱟᱱᱟ ᱟᱹᱛᱩ ᱚᱲᱟᱜ ᱠᱷᱚᱱᱟᱜ ᱵᱟᱡᱟᱨ ᱨᱮᱱᱟᱜ ᱯᱷᱟᱨᱟᱠ ᱫᱚ ᱱᱚᱝᱠᱟ ᱡᱮ ᱟᱹᱛᱩ ᱚᱲᱟᱜ ᱨᱮᱱᱟᱜ ᱚᱲᱟᱜ ᱫᱩᱣᱟᱹᱨ ᱫᱚ ᱦᱩᱭᱩᱜ ᱠᱟᱱᱟ ᱥᱮᱫᱟᱭ ᱠᱷᱚᱱᱟᱜ ᱠᱤᱪᱷᱩᱴᱟ ᱯᱚᱨᱤᱵᱚᱨᱛᱚᱱ ᱠᱟᱱᱟ ᱟᱨ ᱡᱟᱦᱟᱸᱭ ᱠᱚᱠᱚ ᱱᱚᱝᱠᱟ ᱴᱩᱠᱼᱴᱟᱠ ᱠᱚ ᱱᱟᱦᱟᱜ ᱡᱩᱜᱽ ᱨᱮ ᱠᱟᱹᱢᱤ ᱠᱚ ᱧᱟᱢ ᱮᱫᱟ ᱩᱱᱠᱩ ᱫᱚ ᱢᱤᱫ ᱵᱟᱨ ᱜᱚᱴᱟᱝ ᱠᱚ ᱚᱲᱟᱜ ᱫᱩᱣᱟᱹᱨ ᱫᱟᱲᱮᱭᱟᱜ ᱠᱟᱱᱟ ᱠᱷᱩᱵ ᱮᱠᱴᱟ ᱫᱚ ᱵᱟᱝ ᱛᱚ ᱵᱟᱡᱟᱨ ᱨᱮ ᱡᱟᱦᱟᱸᱭ ᱠᱚ ᱚᱲᱟᱜ ᱫᱩᱣᱟᱹᱨᱮᱫᱟ ᱩᱱᱠᱩ ᱫᱚ ᱴᱟᱠᱟᱣᱟᱱ ᱦᱚᱲ ᱫᱚ ᱵᱷᱟᱲᱟᱴᱤᱭᱟᱹ ᱞᱮᱠᱟ ᱚᱲᱟᱜ ᱠᱚ ᱵᱮᱱᱟᱣ ᱮᱫᱟ ᱢᱤᱫᱼᱵᱟᱨ ᱨᱩᱢ ᱠᱮᱣ ᱠᱮᱣ ᱵᱷᱟᱲᱟᱴᱤᱭᱟᱹ ᱠᱚ ᱮᱢᱟ ᱠᱚ ᱠᱟᱱᱟ ᱚᱱᱟᱛᱮᱫ ᱢᱤᱫᱼᱵᱟᱨ ᱠᱚ ᱪᱟᱹᱠᱨᱤ ᱞᱟᱹᱜᱤᱫ ᱠᱚ ᱵᱟᱹᱭᱥᱟᱹᱣᱮᱫ ᱠᱚᱣᱟ ᱠᱤᱪᱷᱩ ᱠᱚ ᱧᱟᱢ ᱮᱫᱟ ᱯᱚᱭᱥᱟ ᱚᱱᱟᱣᱟᱛᱮ ᱦᱚᱸ ᱠᱤᱪᱷᱩ ᱠᱚ ᱨᱚᱡᱽᱜᱟᱨ ᱡᱚᱝᱟᱜ ᱠᱟᱱᱟ ᱢᱮᱱᱠᱷᱟᱱ ᱟᱵᱚ ᱥᱟᱶᱛᱟ ᱨᱮᱱ ᱦᱚᱲ ᱫᱚ ᱟᱞᱮ ᱥᱩᱨ ᱠᱚᱨᱮᱫᱚ ᱢᱮᱫᱴᱮᱱ ᱦᱚᱸ ᱚᱱᱠᱟᱱᱟᱜ ᱚᱲᱟᱜ ᱫᱩᱣᱟᱹᱨ ᱫᱚ ᱵᱟᱠᱚ ᱵᱮᱱᱟᱣ ᱫᱟᱲᱮ ᱠᱟᱣᱫᱟ ᱢᱮᱱᱠᱷᱟᱱ ᱵᱟᱝᱫᱚ ᱚᱵᱷᱟᱵᱛᱮ ᱵᱟᱝ ᱫᱚ ᱥᱚᱵᱷᱟᱵ ᱛᱮ ᱪᱟᱹᱠᱨᱤ ᱢᱟ ᱢᱮᱱᱟᱜ ᱛᱟᱠᱚ ᱠᱤᱱᱛᱩ ᱱᱚᱝᱠᱟ ᱛᱚ ᱵᱟᱠᱚ ᱡᱮ ᱟᱨᱡᱟᱣ ᱫᱟᱲᱮᱭᱟᱜ ᱠᱟᱱᱟ ᱡᱮ ᱤᱧᱟᱹᱜ ᱴᱟᱠᱟ ᱢᱮᱱᱟᱜ ᱛᱤᱧᱟᱹ ᱚᱲᱟᱜ ᱤᱧ ᱵᱮᱱᱟᱣ ᱞᱮᱠᱷᱟᱱᱱᱚᱝᱠᱟ ᱟᱨ ᱵᱟᱨᱭᱟ ᱵᱷᱟᱲᱟᱴᱤᱭᱟᱹᱧ ᱮᱢᱟ ᱠᱚᱣᱟ ᱤᱧᱟᱹᱜ ᱨᱚᱡᱽᱜᱟᱨ ᱦᱤᱡᱩᱜ ᱛᱤᱧᱟᱹ ᱱᱚᱝᱠᱟᱱᱟᱜ ᱫᱚ ᱟᱵᱚ ᱥᱟᱶᱛᱟ ᱨᱮᱫᱚ ᱵᱟᱝᱠᱚ ᱧᱮᱞ ᱧᱟᱢᱚᱜ ᱠᱟᱱᱟ ᱚᱛᱷᱚᱪᱚ ᱴᱟᱠᱟ ᱯᱚᱭᱥᱟ ᱢᱮᱱᱟᱜ ᱛᱟᱠᱚᱣᱟ ᱢᱮᱱᱠᱷᱟᱱ ᱵᱩᱫᱽᱫᱷᱤ ᱨᱮ ᱫᱤᱥᱟᱹ ᱨᱮ ᱠᱷᱟᱴᱚ ᱵᱷᱟᱵᱱᱟ ᱜᱮ ᱥᱟᱱᱟᱣᱟ ᱟᱫᱚ ᱪᱮᱫ ᱤᱧ ᱢᱮᱱᱟ ᱡᱟᱛᱮ ᱟᱫᱚ ᱱᱚᱜᱼᱚᱭ ᱡᱮ ᱛᱤᱦᱤᱧ ᱟᱵᱚ ᱱᱚᱜᱼᱚᱭ ᱱᱚᱣᱟ ᱯᱚᱨᱤᱵᱚᱨᱛᱚᱱ ᱡᱩᱜᱽᱨᱮ ᱟᱵᱚ ᱡᱟᱛᱮ ᱵᱚᱱ ᱟᱨᱚᱵᱚᱱ ᱞᱟᱦᱟ ᱫᱟᱲᱮᱭᱟᱜ ᱥᱮ ᱵᱟᱡᱟᱨ ᱠᱚᱵᱚᱱ ᱫᱚᱠᱷᱚᱞ ᱫᱟᱲᱮᱭᱟᱜ ᱱᱚᱝᱠᱟᱱ ᱫᱤᱥᱼᱦᱩᱫᱤᱥ ᱡᱟᱛᱮ ᱦᱩᱭᱩᱜ ᱢᱟ ᱤᱧ ᱦᱚᱸ ᱱᱚᱣᱟ ᱜᱮ ᱟᱥᱟᱧ ᱫᱚᱦᱚᱭᱮᱫᱟ ᱚᱞᱚᱜ ᱯᱟᱲᱦᱟᱜ ᱥᱮᱬᱟ ᱚᱪᱚ ᱠᱟᱛᱮ ᱜᱤᱫᱟᱹᱨ ᱠᱚ ᱯᱤᱫᱟᱹᱨ ᱠᱚ ᱪᱟᱹᱠᱨᱤ ᱵᱟᱠᱨᱤ ᱵᱟᱠᱚ ᱧᱟᱢ ᱮᱫᱟ ᱵᱮᱵᱥᱟ ᱵᱟᱹᱱᱤᱡ ᱠᱟᱛᱮ ᱠᱚ ᱡᱚᱢᱼᱢᱟ ᱱᱤᱭᱟᱹ ᱜᱮ ᱤᱧ ᱫᱩᱧ ᱟᱥᱟᱜ ᱠᱟᱱᱟ ᱱᱤᱭᱟᱹ ᱠᱚᱭᱮᱠᱴᱤ ᱠᱟᱛᱷᱟ ᱢᱮᱱ ᱠᱟᱛᱮ ᱜᱮ ᱢᱩᱪᱟᱹᱫ ᱫᱟᱹᱧ